ᱥᱮᱬᱟᱼᱥᱮᱬᱟ ᱫᱷᱤᱨᱤ ᱛᱟᱲᱟᱣ ᱩᱴᱠᱟᱹᱣ ᱠᱟᱛᱮᱫ ᱠᱚᱴᱮᱡ ᱜᱮᱡᱮᱨ ᱦᱩᱭᱩᱜᱼᱟ ᱠᱚᱴᱮᱡ ᱜᱮᱡᱮᱨ ᱛᱟᱭᱚᱢ ᱴᱤᱱ ᱫᱷᱩᱨᱭᱟᱹ ᱟᱹᱠᱷᱨᱤᱧ ᱦᱩᱭᱩᱜᱼᱟ ᱢᱤᱫ ᱴᱤᱱ ᱨᱮᱱᱟᱜ ᱫᱟᱢ ᱫᱚ ᱦᱩᱭᱩᱜ ᱠᱟᱱᱟ ᱪᱚᱞᱞᱤᱥ ᱴᱟᱠᱟ ᱠᱟᱛᱮᱫ ᱟᱨ ᱡᱟᱦᱟᱸᱭ ᱢᱚᱦᱟᱡᱚᱱ ᱥᱮ ᱢᱟᱹᱞᱤᱠᱮ ᱛᱟᱦᱮᱱᱟ ᱩᱱᱤᱜᱮ ᱱᱚᱣᱟ ᱫᱷᱤᱨᱤ ᱫᱚᱭ ᱦᱟᱛᱟᱣᱟ ᱤᱱᱟᱹ ᱪᱚᱞᱞᱤᱥ ᱴᱟᱠᱟ ᱜᱚᱲ ᱛᱮᱜᱮ ᱱᱚᱜ ᱱᱚᱣᱟ ᱪᱮᱛᱟᱱ ᱨᱮᱫᱚ ᱞᱟᱵᱷ ᱫᱚ ᱢᱮᱱᱟᱜᱼᱟ ᱠᱟᱹᱴᱤᱡ ᱠᱚᱥᱴᱚᱜ ᱦᱩᱭᱩᱜᱼᱟ ᱥᱤᱛᱩᱝ ᱫᱤᱱ ᱛᱚ ᱥᱤᱛᱩᱝ ᱫᱤᱱ ᱫᱚ ᱠᱟᱹᱴᱤᱡ ᱥᱤᱛᱩᱝ ᱠᱚ ᱫᱷᱳᱨᱡᱚ ᱥᱚᱡᱽᱡᱚᱭ ᱦᱩᱭᱩᱜᱼᱟ ᱚᱱᱟ ᱠᱚ ᱥᱟᱦᱟᱣ ᱦᱩᱭᱩᱜᱼᱟ ᱵᱷᱟᱹᱜᱤ ᱫᱚ ᱵᱷᱟᱹᱜᱤ ᱜᱮᱭᱟ ᱡᱮᱢᱚᱱ ᱯᱚᱨᱤᱥᱨᱚᱢ ᱢᱮᱱᱟᱜᱼᱟ ᱛᱮᱢᱚᱱ ᱨᱳᱡᱽᱜᱟᱨ ᱦᱚᱸ ᱚᱱᱠᱟᱜᱮ ᱢᱮᱱᱟᱜᱼᱟ ᱚᱱᱠᱟᱜᱮ ᱵᱷᱟᱹᱜᱤ ᱴᱷᱤᱠ ᱜᱮ ᱟᱹᱭᱠᱟᱹᱜᱼᱟ